ᱤᱧ ᱥᱮᱨᱮᱧ ᱫᱚ ᱟᱹᱰᱤ ᱡᱩᱨᱜᱮ ᱥᱮᱨᱮᱧᱟ ᱟᱫᱚ ᱠᱩᱥᱤᱧ ᱵᱩᱡᱷᱟᱹᱣᱟ ᱱᱚᱜᱼᱚᱸᱭ ᱱᱚᱠᱟ ᱫᱚᱝ ᱮᱱᱮᱡ ᱦᱩᱭᱩᱜ ᱟᱨ ᱵᱟᱝ ᱞᱟᱜᱽᱲᱮ ᱦᱩᱭᱩᱜ ᱥᱚᱦᱨᱟᱭ ᱯᱚᱨᱚᱵᱽ ᱠᱚᱨᱮ ᱚᱱᱟ ᱠᱚᱨᱮ ᱦᱚᱧ ᱥᱮᱨᱮᱧ ᱵᱟᱲᱟᱭ ᱜᱮᱭᱟ ᱫᱚᱝ ᱠᱚᱨᱮ ᱡᱟᱦᱟᱸ ᱞᱮᱠᱟ ᱵᱟᱯᱞᱟ ᱥᱮᱨᱮᱧ ᱵᱟᱯᱞᱟ ᱞᱟᱦᱟ ᱥᱮᱨᱮᱧ ᱦᱚᱧ ᱵᱟᱰᱟᱭ ᱜᱮᱭᱟ ᱟᱨ ᱞᱟᱜᱽᱬᱮ ᱥᱮᱨᱮᱧ ᱦᱚᱧ ᱵᱟᱰᱟᱭ ᱜᱮᱭᱟ ᱟᱫᱚ ᱛᱩᱢᱫᱟᱜ ᱨᱩ ᱦᱩᱭᱩᱜᱼᱟ ᱛᱩᱢᱫᱟᱜ ᱨᱩ ᱠᱟᱛᱮ ᱠᱚ ᱮᱱᱮᱡ ᱮᱱᱮᱡ ᱠᱚ ᱥᱟᱵᱚᱜᱼᱟ ᱮᱱᱮᱡ ᱥᱟᱵ ᱠᱟᱛᱮ ᱞᱩᱦᱩᱠ ᱟᱹᱪᱩᱨᱟᱠᱚ ᱞᱩᱦᱩᱠ ᱟᱹᱪᱩᱨ ᱡᱚᱠᱷᱚᱱ ᱠᱚ ᱵᱷᱟᱜᱟᱜᱼᱟ ᱩᱱ ᱡᱚᱠᱷᱮᱡ ᱫᱚᱠᱚ ᱠᱚᱲᱟ ᱢᱟᱲᱟᱝ ᱠᱚ ᱥᱮᱨᱮᱧᱟ ᱠᱚᱲᱟ ᱢᱟᱲᱟᱝ ᱥᱮᱨᱮᱧ ᱦᱩᱭ ᱠᱟᱛᱮ ᱛᱟᱯᱚᱨᱮ ᱚᱱᱟ ᱥᱮᱨᱮᱧ ᱜᱮ ᱠᱩᱲᱤ ᱠᱚ ᱛᱮᱞᱟᱭᱟ ᱚᱱᱮ ᱚᱱᱠᱟ ᱜᱮ ᱦᱚᱜᱼᱚᱸᱭ ᱱᱚᱣᱟ ᱥᱮᱨᱮᱧ ᱠᱚᱫᱚ ᱤᱧ ᱫᱚ ᱟᱹᱰᱤ ᱡᱳᱨ ᱜᱤᱧ ᱠᱩᱥᱤᱭᱟᱜᱼᱟ ᱫᱚᱝ ᱦᱩᱭᱮᱱ ᱞᱟᱜᱽᱲᱮ ᱦᱩᱭᱮᱱ ᱟᱨ ᱥᱚᱨᱦᱟᱭ ᱠᱚᱨᱮ ᱦᱚᱸ ᱡᱚᱛᱚ ᱥᱮᱨᱮᱧ ᱜᱮ ᱤᱧ ᱫᱩᱧ ᱠᱩᱥᱤᱭᱟᱜ ᱜᱮᱭᱟ